ᱥᱮᱫᱟᱭ ᱠᱷᱚᱱ ᱦᱟᱯᱲᱟᱢ ᱠᱚ ᱢᱟᱨᱟᱝ ᱵᱳᱨᱳ ᱡᱟᱦᱮᱨ ᱟᱭᱚ ᱛᱷᱟᱱ ᱨᱮᱠᱚ ᱵᱚᱸᱜᱟ ᱟᱹᱜᱩ ᱟᱠᱟᱜᱼᱟ ᱚᱱᱟᱛᱮ ᱱᱮᱛᱟᱨ ᱦᱚᱸ ᱥᱮ ᱱᱟᱦᱟᱜ ᱦᱚᱸ ᱚᱱᱟ ᱯᱟᱹᱛᱤᱭᱟᱹᱣ ᱫᱚ ᱢᱮᱱᱟᱜ ᱟᱠᱟᱫᱟ ᱩᱱᱩᱠᱩ ᱢᱟᱨᱟᱝ ᱵᱳᱨᱳ ᱡᱟᱦᱮᱨ ᱛᱷᱟᱱ ᱪᱮᱛᱟᱱ ᱠᱚᱨᱮ ᱪᱮᱫᱟᱜ ᱥᱮ ᱞᱟᱦᱟ ᱛᱮᱱᱟᱜ ᱱᱟᱜᱟᱢ ᱥᱮ ᱞᱟᱦᱟ ᱛᱮᱱᱟᱜ ᱥᱚᱥᱱᱚᱜ ᱨᱮ ᱦᱟᱯᱲᱟᱢ ᱠᱚ ᱡᱟᱦᱮᱨ ᱨᱮᱠᱚ ᱵᱚᱸᱜᱟ ᱞᱮᱫ ᱛᱮ ᱟᱹᱰᱤ ᱱᱟᱭ ᱛᱮ ᱱᱟᱯᱟᱭ ᱛᱮ ᱟᱠᱚᱣᱟᱜ ᱡᱤᱭᱚᱱ ᱠᱚ ᱠᱷᱟᱸᱰᱟᱣ ᱞᱮᱫᱼᱟ ᱤᱱᱟᱹ ᱛᱮ ᱱᱟᱦᱟᱜ ᱡᱩᱜᱽ ᱨᱮᱦᱚᱸ ᱥᱮ ᱱᱮᱛᱟᱨ ᱦᱚᱸ ᱯᱟᱹᱦᱤᱞ ᱦᱟᱲᱟᱢ ᱠᱚᱣᱟᱜ ᱠᱟᱛᱷᱟ ᱞᱮᱠᱟᱛᱮ ᱢᱟᱨᱟᱝ ᱵᱳᱨᱳ ᱥᱮ ᱡᱟᱦᱮᱨ ᱛᱷᱟᱱ ᱨᱮ ᱱᱮᱛᱟᱨ ᱦᱚᱸ ᱦᱚᱸᱠᱚ ᱵᱚᱸᱜᱟ ᱵᱳᱨᱳᱭ ᱜᱤᱭᱟ ᱤᱱᱟᱹᱛᱮ ᱦᱚᱲ ᱠᱚ ᱥᱮ ᱢᱟᱹᱱᱢᱤ ᱠᱚ ᱟᱹᱰᱤ ᱱᱟᱭᱛᱮ ᱱᱟᱯᱟᱭ ᱛᱮ ᱟᱠᱚᱣᱟᱜ ᱡᱤᱭᱚᱱ ᱠᱚ ᱠᱷᱟᱸᱰᱟᱣ ᱮᱫ ᱛᱟᱠᱚᱣᱟ ᱱᱚᱣᱟ ᱜᱮ ᱞᱮᱭᱚᱜ ᱟ ᱞᱟᱹᱭᱚᱜ ᱛᱤᱧᱟᱹ ᱡᱮ ᱱᱮᱛᱟᱨ ᱦᱚᱸ ᱥᱮ ᱯᱚᱨᱮ ᱛᱮᱦᱚᱸ ᱱᱚᱣᱟ ᱤᱧᱟᱹᱜ ᱡᱚᱛᱚᱱ ᱫᱚᱦᱚᱭ ᱦᱩᱭᱩᱜ ᱛᱤᱧᱟᱹ ᱱᱚᱣᱟ ᱠᱷᱟᱹᱛᱤᱨ ᱤᱧ ᱨᱮᱱ ᱚᱲᱟᱜ ᱦᱚᱲ ᱥᱮ ᱤᱧ ᱦᱚᱸ ᱥᱮ ᱮᱴᱟᱜ ᱦᱚᱲ ᱦᱚᱸ ᱟᱹᱰᱤ ᱱᱟᱯᱟᱭ ᱛᱮ ᱟᱹᱰᱤ ᱥᱩᱠᱷ ᱛᱮ ᱟᱹᱰᱤ ᱥᱩᱞᱩᱠ ᱛᱮ ᱡᱤᱭᱚᱱ ᱠᱚ ᱠᱷᱟᱸᱰᱟᱣ ᱤᱫᱤᱭᱮᱫ ᱛᱟᱠᱚᱣᱟ ᱟᱨ ᱟᱞᱮ ᱦᱚᱸ ᱱᱚᱣᱟ ᱱᱟᱜᱟᱢ ᱡᱚᱛᱚᱱ ᱞᱟᱹᱜᱤᱫ ᱛᱮᱫᱚ ᱟᱞᱮ ᱦᱚᱸᱞᱮ ᱡᱚᱛᱚᱱ ᱤᱫᱤᱭᱮᱜ ᱜᱮᱭᱟ